ᱦᱮᱸ ᱡᱚᱦᱟᱨᱜᱮ ᱦᱮᱸ ᱦᱮᱸ ᱤᱧᱜᱮ ᱢᱟᱞᱤᱠ ᱜᱮᱧ ᱞᱟ ᱭᱮᱫᱟ ᱚᱠᱚᱭᱮᱢ ᱞᱟ ᱭᱮᱫᱟ ᱚᱻ ᱟᱪᱪᱷᱟ ᱚᱠᱟ ᱠᱷᱚᱱᱮᱢ ᱞᱟ ᱭᱮᱫᱟ ᱚᱻ ᱟᱪᱪᱷᱟ ᱛᱤᱨᱮ ᱞᱟ ᱠᱛᱤᱭᱟ ᱚᱻ ᱟᱪᱪᱷᱟ ᱮᱸᱻ ᱛᱟᱦᱚᱞᱮ ᱛᱤᱨᱮᱢ ᱦᱤᱡᱩᱜ ᱠᱟᱱᱟ ᱚᱻ ᱟᱪᱪᱷᱟ ᱦᱤᱡᱩᱜᱢᱮ ᱛᱟᱦᱚᱞᱮ ᱟᱪᱪᱷᱟ ᱦᱮᱸ ᱪᱤᱛᱟ ᱨ ᱫᱚ ᱡᱟᱦᱟᱸᱞᱮᱠᱟᱱᱟᱜ ᱜᱮᱢ ᱞᱟ ᱭᱟ ᱚᱱᱠᱟᱱᱟᱜ ᱜᱮ ᱜᱟᱱᱚᱜ ᱟ ᱱᱮᱛᱟᱨ ᱫᱚ ᱟ ᱰᱤ ᱦᱚᱲ ᱟ ᱰᱤ ᱨᱚᱠᱚᱢᱟᱜ ᱜᱮᱠᱚ ᱛᱩᱞᱟ ᱣ ᱦᱚᱪᱚᱭᱮᱫᱟ ᱚᱠᱚᱭ ᱯᱟᱥᱯᱳᱨᱴ ᱪᱷᱩᱵᱤ ᱥᱮᱸᱲᱟᱣᱟᱜ ᱦᱚᱸ ᱢᱤᱫᱥᱟᱝᱶ ᱛᱮ ᱵᱟᱨ ᱯᱮ ᱦᱚᱲ ᱦᱚᱸ ᱠᱚ ᱛᱩᱞᱟ ᱜ ᱠᱟᱱ ᱜᱮᱭᱟ ᱟᱫᱚ ᱚᱠᱟᱞᱮᱠᱟᱱᱟᱜ ᱞᱟᱹᱠᱛᱤ ᱟᱢᱟ ᱚᱱᱠᱟᱱᱟᱜ ᱜᱮ ᱜᱟᱱᱚᱜ ᱜᱮᱭᱟ ᱦᱮᱸ ᱟᱫᱚ ᱱᱚᱶᱟ ᱨᱮᱦᱚᱸ ᱵᱷᱮᱜᱟᱨ ᱵᱷᱮᱜᱟᱨ ᱢᱟᱱᱮ ᱠᱟᱣᱰᱤ ᱞᱟᱜᱟᱜᱼᱟ ᱟᱨᱠᱤ ᱢᱮᱫᱴᱟᱱ ᱱᱚᱨᱢᱟᱞᱟᱜ ᱠᱷᱟᱱ ᱫᱚ ᱠᱚᱢ ᱧᱚᱜ ᱟᱨ ᱠᱟ ᱴᱤᱡ ᱦᱟᱭ ᱠᱚᱣᱟᱞᱤᱴᱤ ᱠᱷᱟᱱ ᱫᱚ ᱠᱟ ᱴᱤᱡ ᱵᱤᱥᱤ ᱧᱚᱜ ᱞᱟᱜᱟᱜ ᱜᱮᱭᱟ ᱟᱨᱠᱤ ᱦᱮᱸ ᱟᱫᱚ ᱯᱟᱥᱯᱳᱨᱴ ᱨᱮᱱᱟᱜ ᱫᱚ ᱡᱩᱫᱤ ᱱᱚᱨᱢᱮᱞ ᱱᱤᱝᱠᱟ ᱱᱚᱨᱢᱮᱞᱟᱜ ᱦᱩᱭᱩᱜ ᱟ ᱛᱟᱦᱚᱞᱮ ᱚᱱᱟᱫᱚ ᱢᱤᱫᱴᱮᱱ ᱯᱤᱥ ᱨᱮ ᱢᱚᱬᱮ ᱴᱟᱠᱟ ᱠᱟᱛᱮ ᱦᱟᱛᱟᱣ ᱦᱩᱭᱩᱜ ᱠᱟᱱᱟ ᱟᱨ ᱡᱩᱫᱤ ᱠᱟᱹᱴᱤᱡ ᱵᱷᱟᱹᱜᱤ ᱧᱚᱜ ᱫᱚᱨᱠᱟᱨᱚᱜ ᱟ ᱮᱸ ᱚᱱᱟᱫᱚ ᱮᱰᱤᱴᱤᱝ ᱠᱚᱨᱮᱱᱟᱜ ᱫᱚ ᱞᱟᱜᱟᱜ ᱟ ᱛᱚ ᱮᱰᱤᱴᱤᱝ ᱦᱩᱭᱩᱜ ᱟ ᱠᱟᱹᱴᱤᱡ ᱥᱚᱢᱚᱭ ᱞᱟᱜᱟᱜ ᱟ ᱚᱱᱟ ᱠᱷᱟᱹᱛᱤᱨ ᱛᱮ ᱚᱱᱟᱫᱚ ᱮᱸ ᱜᱮᱞ ᱴᱟᱠᱟ ᱠᱟᱛᱮ ᱜᱮ ᱦᱟᱛᱟᱣ ᱦᱩᱭᱩᱜ ᱠᱟᱱᱟ ᱟᱨᱠᱤ ᱦᱩᱸ ᱟᱫᱚ ᱥᱟᱭᱤᱱ ᱦᱮᱸ ᱦᱮᱸ ᱟᱫᱚ ᱛᱤᱱᱟ ᱜ ᱜᱟᱱ ᱡᱩᱫᱤ ᱵᱷᱮᱨ ᱧᱚᱜ ᱜᱟᱱ ᱜᱮᱯᱮ ᱛᱩᱞᱟ ᱜ ᱟ ᱢᱤᱫ ᱥᱟᱶᱛᱮ ᱚᱱᱰᱮᱫᱚ ᱠᱟ ᱴᱤᱡ ᱪᱷᱟᱲ ᱫᱚ ᱧᱟᱢᱚᱜᱚᱜ ᱜᱮᱭᱟ ᱟᱨ ᱡᱩᱫᱤ ᱮᱠᱞᱟᱜᱮ ᱥᱮ ᱠᱚᱢ ᱧᱚᱜ ᱞᱟ ᱜᱤᱫ ᱠᱷᱟᱱ ᱫᱚ ᱚᱱᱰᱮᱫᱚ ᱚᱱᱠᱟ ᱪᱷᱟᱲ ᱫᱚ ᱮᱢ ᱵᱟᱝ ᱜᱟᱱᱚᱜ ᱟ ᱪᱮᱫᱟᱜᱥᱮ ᱮᱸᱻ ᱱᱚᱶᱟ ᱨᱮᱦᱚᱸᱛᱚ ᱮᱰᱤᱴᱤᱝ ᱯᱷᱮᱰᱤᱴᱤᱝ ᱵᱮᱯᱟᱨ ᱛᱟᱦᱮᱱᱟ ᱱᱮᱛᱟᱨ ᱫᱚ ᱡᱷᱚᱛᱚ ᱡᱤᱱᱤᱥ ᱨᱮᱱᱟᱜ ᱜᱮ ᱫᱟᱢ ᱠᱚᱦᱚᱸ ᱵᱟ ᱲᱛᱤ ᱟᱠᱟᱱᱟ ᱛᱟᱦᱚᱞᱮ ᱤᱱᱟ ᱠᱷᱟ ᱛᱤᱨ ᱛᱮ ᱚᱱᱟᱠᱚᱫᱚ ᱟᱨᱠᱤ ᱫᱚᱢᱮᱫᱚ ᱰᱤᱥᱠᱟᱣᱩᱱᱴ ᱢᱟᱱᱮ ᱪᱷᱟᱹᱲ ᱫᱚ ᱵᱟᱝ ᱧᱟᱢᱚᱜ ᱜᱮᱭᱟ ᱠᱚᱢ ᱞᱟ ᱜᱤᱫ ᱫᱚ ᱢᱮᱱᱠᱷᱟᱱ ᱡᱚᱠᱷᱚᱱ ᱜᱮ ᱵᱤᱥᱤ ᱦᱩᱭᱩᱜ ᱟ ᱩᱱᱫᱚ ᱠᱟ ᱴᱤᱡ ᱪᱷᱟᱹᱲ ᱫᱚ ᱧᱟᱢᱚᱜ ᱟ ᱚᱵᱳᱥᱭᱚ ᱦᱮᱸ ᱛᱩᱞᱟ ᱣ ᱫᱚ ᱛᱩᱞᱟ ᱣ ᱦᱩᱭᱩᱜ ᱠᱟᱱ ᱜᱮᱭᱟ ᱢᱮᱱᱠᱷᱟᱱ ᱚᱱᱟᱫᱚ ᱪᱟᱞᱟᱜ ᱦᱤᱡᱩᱜ ᱨᱮᱱᱟᱜ ᱪᱟᱨᱡ ᱞᱟᱜᱟᱜ ᱟ ᱛᱚ ᱮᱸᱻ ᱛᱩᱞᱟ ᱣ ᱫᱚᱞᱮ ᱛᱩᱞᱟ ᱣ ᱜᱮᱭᱟ ᱚᱱᱠᱟᱜᱮ ᱢᱮᱱᱟᱜ ᱠᱚᱣᱟ ᱟᱨᱦᱚᱸ ᱢᱤᱫ ᱵᱟᱨ ᱦᱚᱲ ᱡᱟᱦᱟᱸᱭ ᱫᱚ ᱠᱟ ᱢᱤ ᱞᱟ ᱜᱤᱫ ᱟᱨ ᱠᱤ ᱩᱱᱠᱩ ᱫᱚ ᱚᱲᱟᱜ ᱠᱚᱨᱮ ᱪᱟᱞᱟᱜ ᱟᱠᱚ ᱚᱱᱟ ᱫᱚ ᱡᱟᱦᱟᱸᱭᱟᱜ ᱡᱟᱦᱟᱸᱞᱮᱠᱟᱱ ᱪᱤᱛᱟ ᱨ ᱞᱟᱜᱟ ᱟ ᱚᱱᱠᱟᱜᱮ ᱪᱷᱩᱵᱤ ᱛᱩᱞᱟ ᱣ ᱠᱟᱛᱮᱫ ᱠᱚ ᱟᱜᱩᱠᱟᱛᱮ ᱮᱰᱤᱴᱤᱝ ᱠᱟᱛᱮ ᱯᱚᱨᱮ ᱛᱮ ᱪᱷᱚᱵᱤᱠᱚ ᱢᱟᱱᱮ ᱮᱢᱟᱠᱚᱣᱟ ᱟᱪᱪᱷᱟ ᱧᱮᱞ ᱦᱩᱭᱩᱜ ᱠᱟᱱᱟ ᱟᱫᱚ ᱪᱮᱫ ᱞᱮᱠᱟ ᱢᱮᱫᱽ ᱢᱟᱱᱮ ᱫᱚᱢᱮ ᱢᱤᱫᱴᱟᱝ ᱵᱟᱨᱭᱟ ᱞᱟᱹᱜᱤᱫ ᱛᱮᱸᱦᱟᱜ ᱠᱷᱟᱱ ᱪᱟᱞᱟᱜ ᱢᱮᱱᱮ ᱥᱮᱭ ᱞᱟᱜᱟᱜ ᱜᱮᱭᱟ ᱠᱟᱹᱴᱤᱡ ᱡᱩᱫᱤ ᱰᱷᱮᱨ ᱪᱷᱚᱵᱤ ᱛᱩᱞᱟᱹᱜ ᱟ ᱛᱟᱦᱚᱞᱮ ᱚᱱᱟ ᱠᱷᱮᱛᱨᱮ ᱫᱚ ᱠᱟ ᱴᱤᱡ ᱮᱸ ᱪᱷᱚᱵᱤ ᱨᱮᱱᱟᱜ ᱤᱭᱟ ᱫᱚ ᱠᱚᱢ ᱦᱟᱛᱟᱣ ᱦᱩᱭ ᱠᱚᱜ ᱟ ᱢᱮᱱᱠᱷᱟᱱ ᱚᱱᱟ ᱡᱟᱦᱟᱸ ᱪᱟᱞᱟᱜ ᱦᱤᱡᱩᱜ ᱨᱮᱱᱟᱜ ᱮᱸᱻ ᱠᱟᱹᱣᱰᱤ ᱫᱚ ᱞᱟᱜᱟᱜ ᱟ ᱟᱨ ᱠᱤ ᱢᱤᱫᱴᱟᱝ ᱦᱚᱲᱮ ᱪᱟᱞᱟᱜᱼᱟ ᱚᱱᱰᱮ ᱪᱟᱞᱟᱣ ᱠᱟᱛᱮ ᱛᱩᱞᱟᱹᱣ ᱠᱟᱛᱮᱭ ᱦᱤᱡᱩᱜ ᱟᱣ ᱥᱚᱢᱚᱭ ᱨᱮᱱᱟᱜ ᱵᱮᱯᱟᱨ ᱦᱚᱸ ᱠᱟᱱᱟ ᱛᱚ ᱛᱟᱦᱚᱞᱮ ᱚᱱᱟ ᱦᱚᱸ

ᱦᱚᱸ ᱟᱪᱪᱷᱟ ᱟᱫᱚ ᱚᱱᱟᱫᱚ ᱱᱤᱛᱳᱜ ᱛᱚ ᱞᱟ ᱭ ᱵᱟᱝ ᱜᱟᱱᱚᱜ ᱠᱟᱱᱟ ᱡᱮ ᱛᱤᱱᱟ ᱜ ᱜᱟᱱ ᱪᱷᱩᱵᱤ ᱛᱩᱞᱟ ᱜ ᱟ ᱟᱨ ᱛᱤᱱᱟ ᱜ ᱜᱟᱱ ᱩᱰᱩᱜ ᱦᱚᱪᱚᱭᱟᱢ ᱢᱮᱱᱠᱷᱟᱱ ᱵᱟᱝ ᱤᱭᱟ ᱞᱮᱱᱠᱷᱟᱱ ᱛᱚ ᱟᱨ ᱵᱟᱝ ᱞᱟ ᱭ ᱜᱟᱱᱚᱜ ᱠᱟᱱᱟ ᱵᱟᱝ ᱪᱟᱞᱟᱣ ᱞᱮᱱ ᱠᱷᱟᱱ ᱮᱨᱯᱚᱨ ᱛᱤᱱᱟ ᱜ ᱜᱟᱱ ᱪᱷᱩᱵᱤ ᱛᱩᱞᱟ ᱣᱜ ᱟ ᱚᱱᱟ ᱪᱮᱛᱟᱱ ᱨᱮᱦᱟᱸᱜ ᱠᱷᱟᱱ ᱦᱤᱥᱟ ᱵᱚᱜ ᱟ ᱱᱤᱛᱳᱜ ᱫᱚ ᱛᱤᱱᱟ ᱜ ᱜᱟᱱ ᱪᱷᱩᱵᱤᱢ ᱩᱰᱩᱜ ᱦᱚᱪᱚᱭᱟ ᱩᱱᱟ ᱜ ᱨᱮᱱᱟᱜ ᱜᱮ ᱴᱟᱠᱟ ᱞᱟᱜᱟᱜ ᱟ ᱱᱤᱝᱠᱟ ᱛᱮ ᱯᱷᱩᱞ ᱥᱮ ᱱᱤᱝᱠᱟ ᱦᱟᱯ ᱢᱟᱱᱮ ᱯᱟᱥᱯᱳᱨᱴ ᱪᱷᱩᱵᱤ ᱥᱮ ᱯᱷᱩᱞ ᱪᱷᱩᱵᱤ

ᱚᱸᱻ ᱮᱸ ᱯᱷᱩᱞ ᱪᱷᱩᱵᱤ ᱢᱤᱫᱴᱮᱱ ᱨᱮ ᱢᱮᱫᱴᱮᱱ ᱠᱚᱯᱤᱨᱮ ᱢᱤᱫᱥᱟᱭ ᱴᱟᱠᱟ ᱦᱟᱛᱟᱣ ᱦᱩᱭᱩᱜ ᱠᱟᱱᱟ ᱮᱨᱯᱚᱨ ᱡᱩᱫᱤ ᱰᱷᱮᱨᱚᱜ ᱟ ᱩᱱᱫᱚ ᱚᱱᱟᱠᱚ ᱠᱤᱪᱷᱩ ᱠᱚᱢ ᱠᱟᱛᱮᱫ ᱢᱟᱱᱮ ᱮᱢ ᱜᱟᱱᱚᱜᱼᱟ ᱟᱨ ᱱᱤᱝᱠᱟ ᱡᱩᱫᱤ ᱢᱤᱫᱴᱟᱱ ᱵᱟᱨᱭᱟ ᱠᱷᱟᱱ ᱫᱚ ᱠᱤᱱᱛᱩ ᱚᱱᱟᱫᱚ ᱢᱟᱱᱮ ᱢᱤᱫᱴᱮᱱ ᱠᱚᱯᱤᱨᱮ ᱮᱸ ᱢᱤᱫ ᱥᱟᱭ ᱴᱟᱠᱟ ᱠᱟᱛᱮ ᱞᱟᱜᱟᱜ ᱟ ᱩᱸᱻ ᱟᱪᱪᱷᱟ ᱚᱱᱟᱫᱚ ᱧᱮᱞ ᱦᱩᱭᱩᱜ ᱟ ᱡᱟᱭᱦᱳᱠ ᱟᱫᱚ ᱜᱟᱯᱟᱢ ᱦᱤᱡᱩᱜ ᱠᱟᱱ ᱜᱮᱭᱟ ᱡᱚᱠᱷᱚᱱ ᱜᱟᱯᱟ ᱚᱱᱟᱫᱚ ᱥᱟᱢᱟᱝ ᱥᱟᱢᱟᱝ ᱞᱟᱝ ᱨᱚᱯᱚᱲᱟ ᱯᱷᱳᱱ ᱛᱮᱫᱚ ᱪᱮᱫᱞᱮᱠᱟᱞᱟᱝ ᱨᱚᱯᱚᱲᱫᱟ ᱛᱟᱦᱚᱞᱮ ᱜᱟᱯᱟᱢ ᱦᱤᱡᱩᱜ ᱠᱟᱱᱟ ᱡᱚᱠᱷᱚᱱ ᱩᱱᱜᱮᱞᱟᱝ ᱱᱚᱶᱟ ᱠᱚᱫᱚᱞᱟᱝ ᱜᱟᱯᱟᱞᱢᱟᱨᱟᱣ ᱛᱟᱨᱟᱭᱟ ᱟᱪᱪᱷᱟ ᱱᱤᱛᱳᱜ ᱫᱚ ᱠᱷᱩᱞᱟ ᱢᱮᱱᱟᱜ ᱜᱮᱭᱟ ᱛᱚ ᱢᱮᱱᱠᱷᱟᱱ ᱮᱸᱻ ᱳᱭ ᱰᱮᱰᱴᱟ ᱫᱩᱴᱟ ᱥᱮᱫ ᱛᱮᱫᱚ ᱵᱚᱱᱫᱚᱜ ᱟ ᱛᱟᱨᱯᱚᱨᱮ ᱢᱟᱡᱟᱱ ᱪᱟᱨᱴᱟ ᱯᱚᱨᱮ ᱠᱷᱩᱞᱟ ᱣ ᱦᱩᱭᱩᱜ ᱜᱮᱭᱟ ᱟᱪᱪᱷᱟ ᱴᱷᱤᱠ ᱜᱮᱭᱟ ᱛᱟᱦᱚᱞᱮ